ᱤᱧᱟᱹᱜ ᱜᱷᱟᱨᱚᱸᱡᱽ ᱨᱮᱱᱟᱜ ᱨᱮᱥᱤᱯᱤ ᱨᱚᱦᱚᱲ ᱦᱟᱹᱠᱩ ᱩᱛᱩ ᱨᱚᱦᱚᱲ ᱦᱟᱹᱠᱩ ᱫᱚ ᱱᱮᱛᱟᱨ ᱫᱚ ᱵᱟᱡᱟᱨ ᱨᱮᱦᱚᱸ ᱠᱤᱨᱤᱧ ᱛᱮᱠᱚ ᱧᱟᱚᱜ ᱠᱟᱱᱟ ᱟᱨ ᱵᱟᱝᱠᱷᱟᱱ ᱯᱩᱠᱷᱨᱤ ᱠᱷᱚᱱ ᱦᱟᱹᱠᱩ ᱥᱟᱵ ᱟᱜᱩ ᱠᱟᱛᱮ ᱩᱱᱠᱩᱣᱟᱜ ᱞᱟᱡ ᱯᱩᱴᱷᱩᱡ ᱩᱰᱩᱝ ᱠᱛᱮ ᱥᱤᱛᱩᱝ ᱨᱮ ᱨᱚᱦᱚᱲ ᱞᱮᱠᱷᱟᱱ ᱜᱮ ᱨᱚᱦᱚᱲ ᱦᱟᱹᱠᱩ ᱠᱚ ᱵᱮᱱᱟᱜᱼᱟ ᱨᱚᱦᱚᱲ ᱦᱟᱹᱠᱩ ᱩᱛᱩ ᱞᱟᱹᱜᱤᱫ ᱯᱮᱸᱭᱟᱡᱽ ᱨᱚᱥᱩᱱ ᱟᱫᱟ ᱵᱟᱴᱱᱟ ᱥᱟᱥᱟᱝ ᱵᱩᱞᱩᱝ ᱢᱟᱹᱨᱤᱪ ᱚᱱᱟ ᱠᱚ ᱨᱤᱫ ᱠᱟᱛᱮ ᱢᱚᱥᱞᱟ ᱵᱮᱱᱟᱣ ᱦᱩᱭᱩᱜᱼᱟ ᱦᱟᱹᱠᱩ ᱠᱚ ᱦᱟᱞᱠᱟ ᱥᱩᱱᱩᱢ ᱨᱮ ᱵᱷᱟᱹᱡᱤ ᱠᱟᱛᱮ ᱚᱱᱟ ᱢᱚᱥᱞᱟ ᱠᱚᱥᱟ ᱤᱥᱤᱱ ᱦᱩᱭᱩᱜᱼᱟ ᱛᱟᱨᱯᱚᱨᱮ ᱩᱱᱠᱩ ᱦᱟᱹᱠᱩ ᱮᱢ ᱠᱟᱛᱮ ᱵᱤᱞᱟᱹᱛᱤ ᱟᱞᱩ ᱢᱮᱥᱟ ᱞᱮᱠᱷᱟᱱ ᱦᱚᱸ ᱜᱟᱱᱚᱜᱼᱟ ᱵᱟᱝ ᱢᱮᱥᱟ ᱞᱮᱠᱷᱟᱱ ᱦᱚᱸ ᱜᱟᱱᱚᱜᱼᱟ ᱚᱱᱟ ᱠᱚ ᱮᱢ ᱠᱟᱛᱮ ᱠᱤᱪᱷᱩ ᱠᱷᱚᱱ ᱠᱚᱥᱟ ᱠᱟᱛᱮ ᱫᱟᱜ ᱫᱩᱞ ᱞᱮᱠᱷᱟᱱ ᱜᱮ ᱦᱩᱭᱱᱟ ᱨᱚᱦᱚᱲ ᱦᱟᱹᱠᱩ ᱩᱛᱩ